ᱚᱞ ᱞᱮᱠᱟᱛᱮ ᱡᱟᱦᱟᱸ ᱨᱚᱱᱚᱲ ᱠᱚ ᱛᱟᱵᱚᱱ ᱢᱮᱱᱟᱜᱼᱟ ᱨᱚᱱᱚᱲ ᱨᱮ ᱚᱱᱠᱟᱱ ᱟᱹᱲᱟᱹ ᱟᱹᱲᱟᱹᱜᱮ ᱚᱸᱰᱮᱼᱢᱟ ᱚᱱᱠᱟᱱᱟᱜ ᱦᱤᱡᱩᱜ ᱠᱟᱱᱟ ᱤᱠᱷᱟᱹᱱ ᱛᱚᱵᱮ ᱟᱵᱚ ᱥᱟᱱᱛᱟᱲ ᱚᱞᱪᱤᱠᱤ ᱱᱚᱣᱟ ᱪᱤᱠᱤ ᱚᱞ ᱫᱚ ᱚᱱᱠᱟ ᱞᱮᱠᱟ ᱱᱤᱛᱚᱜ ᱡᱟᱦᱟᱸ ᱱᱤᱛᱚᱜ ᱡᱟᱦᱟᱸ ᱫᱩᱱᱤᱭᱟᱹ ᱪᱟᱞᱟᱜ ᱠᱟᱱᱟ ᱵᱟᱹᱧ ᱚᱱᱟᱢᱟ ᱵᱟᱭ ᱴᱷᱤᱠᱟᱹᱜ ᱠᱟᱱᱟ ᱛᱚᱵᱮ ᱚᱱᱟ ᱤᱫᱤ ᱠᱟᱛᱮᱫ ᱱᱤᱛᱚᱜ ᱱᱚᱝᱠᱟ ᱪᱟᱞᱟᱜ ᱠᱟᱱᱟ ᱫᱩᱱᱤᱭᱟᱹᱨᱮ ᱢᱟᱱᱮ ᱡᱟᱦᱟᱸ ᱱᱚᱣᱟ ᱦᱩᱭᱩᱜ ᱠᱟᱱᱟ ᱥᱚᱨᱴ ᱦᱮᱱᱰ ᱛᱮᱦᱚᱸ ᱤᱝᱞᱤᱥᱼᱛᱮ ᱛᱟᱦᱮᱸ ᱠᱟᱱᱟ ᱛᱚᱵᱮ ᱟᱵᱚ ᱥᱟᱱᱛᱟᱲᱟᱜ ᱫᱚ ᱚᱱᱟ ᱫᱚ ᱵᱟᱝ ᱦᱩᱭᱟᱠᱟᱱᱟ ᱛᱚᱵᱮ ᱱᱤᱭᱟᱹ ᱦᱩᱭᱩᱜ ᱠᱟᱱᱟ ᱡᱟᱭ ᱦᱳᱠ ᱟᱵᱚ ᱱᱚᱣᱟ ᱚᱞ ᱠᱚ ᱚᱱᱠᱟ ᱱᱤᱛᱚᱜ ᱚᱱᱠᱟ ᱩᱥᱟᱹᱨᱟ ᱚᱞ ᱩᱰᱩᱠ ᱮᱱᱟ ᱚᱱᱟ ᱥᱟᱶᱛᱮ ᱱᱚᱜᱼᱚᱭ ᱥᱴᱚᱱᱳ ᱤᱝᱞᱤᱥ ᱛᱮ ᱩᱰᱩᱠᱮᱱᱟ ᱟᱵᱚ ᱥᱟᱱᱛᱟᱲᱤ ᱛᱮᱫᱚ ᱵᱟᱝ ᱩᱰᱩᱠ ᱟᱠᱟᱱᱟ ᱟᱨ ᱢᱟᱨᱮᱱᱟᱜ ᱚᱞ ᱞᱮᱠᱟ ᱛᱮᱫᱚ ᱱᱤᱛᱚᱜ ᱫᱚ ᱡᱚᱲᱟᱣ ᱫᱚ ᱢᱮᱱᱟᱜᱼᱟ ᱟᱨ ᱚᱱᱟᱜᱮ ᱛᱟᱦᱮᱸ ᱟᱹᱜᱩ ᱟᱠᱟᱱᱟ ᱟᱨ ᱱᱟᱣᱟ ᱞᱮᱠᱟᱛᱮ ᱱᱤᱛᱚᱜ ᱡᱟᱦᱟᱸ ᱠᱚ ᱴᱟᱭᱤᱯ ᱴᱟᱭᱤᱯᱤᱥᱴ ᱴᱟᱭᱤᱯᱤᱥᱴᱮᱫᱼᱟᱠᱚ ᱴᱟᱭᱤᱯ ᱮᱫᱟ ᱠᱚ ᱚᱱᱟ ᱦᱚᱸ ᱟᱵᱚ ᱥᱟᱱᱛᱟᱲᱟᱜ ᱦᱚᱸ ᱚᱵᱚᱥᱥᱚ ᱱᱤᱛᱚᱜ ᱪᱮᱦᱨᱟ ᱦᱤᱡᱩᱜ ᱠᱟᱱᱟ ᱚᱱᱟ ᱛᱮᱦᱚᱸ ᱩᱥᱟᱹᱨᱟ ᱦᱤᱡᱩᱜ ᱠᱟᱱᱟ ᱟᱹᱰᱤ ᱱᱟᱯᱟᱭ ᱟᱨ ᱚᱱᱠᱟ ᱢᱟ ᱟᱵᱚ ᱥᱟᱱᱛᱟᱲ ᱢᱟ ᱤᱝᱞᱤᱥ ᱥᱟᱞᱟᱜ ᱥᱮ ᱨᱳᱢᱟᱱ ᱪᱤᱠᱤ ᱥᱟᱞᱟᱜ ᱥᱮᱢ ᱟᱠᱟᱱᱟ ᱚᱱᱠᱟ ᱢᱮᱱ ᱟᱠᱟᱱᱟ ᱚᱱᱟ ᱠᱷᱚᱱ ᱦᱚᱸ ᱟᱨᱚ ᱮᱠ ᱱᱚᱢᱵᱚᱨ ᱦᱤᱡᱩᱜ ᱠᱟᱱ ᱞᱮᱠᱟ ᱦᱚᱸ ᱵᱩᱡᱷᱟᱹᱜ ᱠᱟᱱᱟ ᱛᱚᱵᱮ ᱮᱠ ᱱᱚᱢᱵᱚᱨ ᱫᱚ ᱨᱳᱢᱟᱱ ᱜᱮᱠᱚ ᱫᱚᱦᱚ ᱠᱟᱜᱼᱟ ᱮᱠᱷᱟᱱ ᱟᱵᱚᱣᱟᱜ ᱦᱚᱸ ᱚᱱᱠᱟᱜᱮ ᱟᱨ ᱮᱴᱟᱜ ᱪᱤᱠᱤ ᱠᱚᱫᱚ ᱟᱵᱚ ᱥᱟᱞᱟᱜ ᱫᱚ ᱵᱟᱭ ᱛᱩᱞᱩᱡᱚᱜᱼᱟ ᱟᱨ ᱚᱱᱠᱟ ᱡᱟᱦᱟᱸ ᱞᱮᱠᱟ ᱤᱝᱞᱤᱥ ᱛᱮ ᱥᱚᱨᱴ ᱦᱮᱱᱰ ᱠᱚ ᱫᱚᱦᱚ ᱠᱮᱜᱼᱟ ᱟᱵᱚ ᱥᱟᱱᱛᱟᱲᱛᱮ ᱚᱱᱠᱟ ᱫᱚ ᱵᱟᱝ ᱧᱮᱞᱚᱜ ᱠᱟᱱᱟ ᱟᱨ ᱵᱟᱭ ᱧᱮᱞᱟ ᱠᱟᱱᱟ ᱡᱟᱭ ᱦᱳᱠ ᱥᱮᱫᱟᱭ ᱡᱟᱦᱟᱸ ᱥᱤᱨᱡᱟᱹᱣ ᱟᱠᱟᱜ ᱠᱚ ᱡᱟᱦᱟᱸ ᱚᱞ ᱨᱚᱱᱚᱲ ᱠᱚᱨᱮ ᱡᱟᱦᱟᱸ ᱚᱞ ᱟᱠᱟᱱᱟ ᱵᱷᱟᱥᱟ ᱟᱵᱚᱣᱟᱜ ᱟᱲᱟᱝ ᱠᱚ ᱚᱱᱟ ᱠᱚ ᱟᱹᱨᱩ ᱟᱹᱨᱩ ᱠᱤᱪᱷᱤ ᱢᱮᱱᱟᱜᱼᱟ ᱱᱟᱯᱟᱭ ᱚᱱᱟ ᱵᱟᱵᱚ ᱵᱟᱲᱟᱭ ᱠᱟᱜᱼᱟ ᱟᱨ ᱠᱚᱵᱚ ᱵᱟᱲᱟᱭᱟ ᱚᱱᱟ ᱠᱚᱵᱚᱱ ᱧᱮᱞ ᱞᱮᱠᱷᱟᱱ ᱟᱨ ᱚᱱᱠᱟᱜᱮ ᱱᱤᱛᱚᱜ ᱫᱚ ᱚᱞ ᱦᱚᱸ ᱢᱳᱰᱤᱯᱷᱟᱭ ᱤᱫᱤᱭᱮᱜᱼᱟ ᱠᱚ ᱛᱚᱵᱮ ᱟᱵᱚᱣᱟᱜ ᱫᱚ ᱱᱚᱝᱠᱟᱜᱮ ᱢᱮᱱᱟᱜ ᱜᱮᱭᱟ ᱟᱨ ᱱᱚᱣᱟᱜᱮ ᱟᱹᱰᱤ ᱥᱚᱨᱮᱥᱟ ᱟᱨ ᱱᱟᱯᱟᱭᱜᱮ ᱛᱟᱦᱮᱱᱟ